ᱟᱞᱮ ᱩᱥᱩᱥᱰᱤ ᱥᱩᱨ ᱨᱮ ᱡᱮᱞᱮ ᱢᱮᱱᱟᱜ ᱠᱚᱣᱟ ᱩᱱᱠᱩ ᱫᱚᱠᱩ ᱢᱮᱛᱟᱠᱩ ᱠᱟᱱᱟ ᱠᱮᱣᱴᱟ ᱠᱮᱣᱴᱟᱣᱟᱜ ᱟᱥᱚᱞ ᱡᱟᱹᱛᱤᱫᱚ ᱦᱩᱭᱩᱜ ᱠᱟᱱᱟ ᱫᱷᱤᱵᱚᱨ ᱱᱩᱠᱩ ᱥᱟᱶ ᱜᱟᱛᱮ ᱠᱟᱛᱮᱜ ᱤᱧᱟᱹᱜ ᱵᱷᱟᱜᱤ ᱥᱮ ᱱᱟᱯᱟᱭ ᱦᱩᱭᱩᱜᱼᱟ ᱪᱮᱫᱟᱜ ᱥᱮ ᱩᱱᱠᱩᱴᱷᱮᱱ ᱫᱚ ᱟᱭᱢᱟ ᱞᱮᱠᱟᱱᱟᱜ ᱦᱟᱠᱩ ᱥᱟᱵᱨᱮᱭᱟᱜ ᱡᱷᱟᱹᱞᱤ ᱢᱮᱱᱟᱜ ᱛᱟᱠᱩᱣᱟ ᱚᱱᱟᱛᱤᱜᱤ ᱤᱧ ᱩᱱᱠᱩ ᱥᱟᱶᱤᱧ ᱜᱟᱛᱤᱜᱼᱟ ᱟᱨ ᱡᱮᱞᱮᱠᱚᱣᱟᱜ ᱡᱮᱞᱮᱠᱩ ᱥᱟᱶ ᱜᱟᱛᱮ ᱞᱟᱹᱜᱤᱫ ᱛᱮ ᱱᱩᱠᱩᱣᱟᱜ ᱯᱚᱨᱚᱵ ᱨᱮᱦᱚᱧ ᱥᱮᱞᱮᱛᱚᱜ ᱜᱮᱭᱟ ᱡᱮᱞᱮᱠᱟ ᱩᱱᱠᱩᱣᱟᱜ ᱫᱷᱚᱨᱚᱢ ᱨᱟᱡ ᱥᱮ ᱢᱚᱱᱥᱟ ᱵᱚᱸᱜᱟ ᱯᱚᱨᱚᱵ ᱨᱮᱧ ᱥᱮᱞᱮᱫ ᱛᱟᱦᱮᱱᱟ